ᱱᱚᱣᱟ ᱴᱚᱴᱷᱟ ᱨᱮ ᱟᱭᱢᱟ ᱞᱮᱠᱟᱱ ᱪᱮᱬᱮ ᱠᱚᱠᱚ ᱧᱮᱞᱧᱟᱢᱚᱜᱼᱟ ᱪᱤᱛᱨᱤ ᱜᱩᱸᱰᱨᱤ ᱥᱮ ᱢᱟᱨᱟᱜ ᱯᱚᱛᱟᱢ ᱯᱟᱣᱨᱟ ᱠᱤᱥᱱᱤ ᱢᱟᱹᱠᱟᱹᱞ ᱟᱨᱦᱚᱸ ᱟᱭᱢᱟ ᱜᱮ ᱤᱧ ᱠᱩᱥᱤ ᱞᱮᱠᱟᱱ ᱪᱮᱬᱮ ᱫᱚᱠᱚ ᱦᱤᱸᱥᱤ ᱪᱮᱬᱮ ᱟᱨ ᱢᱟᱨᱟᱜ ᱫᱚ ᱟᱹᱰᱤ ᱜᱤᱧ ᱠᱩᱥᱤᱭᱟᱠᱚᱣᱟ ᱟᱨ ᱱᱩᱠᱩ ᱯᱟᱣᱨᱟ ᱯᱚᱛᱟᱢ ᱫᱚ ᱧᱮᱞ ᱡᱚᱝ ᱦᱚᱸ ᱟᱹᱰᱤ ᱢᱚᱡᱽ ᱠᱚ ᱧᱮᱞᱚᱜᱼᱟ ᱟᱨ ᱚᱲᱟᱜ ᱨᱮ ᱠᱩᱠᱩ ᱰᱩᱵᱩᱨ ᱯᱟᱥᱮ ᱠᱚᱨᱮ ᱫᱟᱨᱮ ᱠᱚ ᱠᱩᱠᱩ ᱰᱩᱵᱩᱨ ᱠᱚ ᱥᱮᱨᱮᱧᱟ ᱚᱱᱟᱛᱮ ᱟᱹᱰᱤ ᱠᱩᱥᱤᱧ ᱩᱱᱠᱯᱣᱟᱜ ᱟᱲᱟᱝ ᱤᱧ ᱟᱸᱡᱚᱢᱟ ᱚᱱᱟᱛᱮ ᱟᱹᱰᱤ ᱟᱸᱴᱤᱧ ᱠᱩᱥᱤᱣᱟᱠᱚᱣᱟ